ᱦᱮᱞᱳ ᱜᱚᱢᱠᱮ ᱞᱟᱹᱭᱮᱫᱟᱹᱧ ᱡᱷᱟᱲᱜᱨᱟᱢ ᱡᱮᱞᱟ ᱨᱮ ᱥᱟᱱᱛᱟᱲᱤ ᱚᱞ ᱯᱟᱲᱦᱟᱣ ᱪᱮᱫᱠᱟ ᱪᱟᱞᱟᱜ ᱠᱟᱱᱟ

ᱦᱮᱸ

ᱟᱨ ᱚᱠᱟ ᱡᱟᱭᱜᱟ ᱠᱚᱨᱮᱫᱚ ᱥᱟᱱᱛᱟᱲᱤ ᱚᱞᱚᱜ ᱯᱟᱲᱦᱟᱣ ᱪᱟᱞᱟᱜ ᱠᱟᱱᱟ